ᱦᱮᱞᱳ ᱤᱧ ᱢᱤᱫᱴᱟᱱ ᱢᱤᱣᱡᱤᱥᱤᱭᱟᱱ ᱠᱟᱹᱱᱟᱹᱧ ᱟᱢ ᱠᱤ ᱨᱩᱞᱤᱠᱟ ᱠᱟᱱᱟᱢ ᱚ ᱤᱧ ᱦᱮᱸ ᱤᱧᱟᱹᱜ ᱢᱤᱫᱴᱟᱱ ᱢᱮᱢᱮᱱ ᱛᱮᱱᱟᱜ ᱛᱟᱦᱮᱸᱠᱟᱱᱟ ᱢᱮᱱᱮᱫ ᱛᱟᱦᱮᱱᱤᱧ ᱪᱮᱫ ᱡᱮ ᱫᱟᱸᱥᱟᱭ ᱯᱟᱛᱟ ᱫᱚ ᱪᱮᱫ ᱡᱚᱠᱷᱟᱱ ᱦᱩᱭᱩᱜᱼᱟ ᱚ ᱟᱫᱚ ᱞᱟᱦᱟᱨᱤᱧ ᱢᱮᱱᱮᱫ ᱛᱟᱦᱸᱫ ᱪᱮᱫ ᱡᱮ ᱫᱟᱸᱥᱟᱭ ᱫᱚ ᱠᱚᱲᱟ ᱦᱚᱯᱚᱱ ᱜᱮᱠᱚ ᱮᱱᱮᱡᱼᱟ ᱥᱮ ᱠᱩᱲᱤ ᱦᱚᱯᱚᱱ ᱦᱚᱸ ᱟᱪᱪᱷᱟ ᱟᱫᱚ ᱚᱱᱟ ᱫᱚ ᱪᱮᱫ ᱫᱟᱸᱥᱟᱭ ᱨᱮᱭᱟᱜ ᱥᱟᱯᱟᱵ ᱠᱚᱢ ᱞᱟᱹᱭᱟᱫᱤᱧᱟ

ᱟᱪᱪᱷᱟ ᱟᱫᱚᱧ ᱢᱮᱱᱮᱫ ᱛᱟᱦᱮᱸᱫ ᱪᱮᱫ ᱫᱟᱸᱥᱟᱭ ᱵᱚᱸᱜᱟ ᱨᱮᱡᱮ ᱫᱟᱸᱥᱟᱭ ᱯᱟᱛᱟ ᱦᱩᱭᱩᱜᱼᱟ ᱚᱱᱟ ᱨᱮᱱᱟᱝ ᱫᱚ